ᱫᱟᱜ ᱢᱤᱫᱴᱟᱝ ᱢᱟᱹᱱᱢᱤᱭᱟᱜ ᱟᱹᱰᱤ ᱢᱟᱨᱟᱝ ᱡᱤᱱᱤᱥ ᱠᱟᱱᱟ ᱫᱟᱜ ᱵᱟᱝᱠᱷᱟᱱ ᱢᱤᱫᱴᱟᱝ ᱢᱟᱹᱱᱢᱤᱭᱟᱜ ᱵᱟᱝ ᱡᱤᱣᱤ ᱵᱟᱝ ᱵᱟᱧᱪᱟᱜᱼᱟ ᱫᱟᱜ ᱟᱹᱰᱤ ᱩᱯᱚᱠᱟᱨ ᱡᱤᱱᱤᱥ ᱠᱟᱱᱟ ᱫᱟᱜ ᱱᱚᱝᱠᱟᱱ ᱯᱚᱨᱤᱥᱠᱟᱨ ᱯᱚᱨᱤᱪᱷᱚᱱᱱᱚ ᱦᱩᱭᱩᱜ ᱫᱚᱨᱠᱟᱨ ᱟᱨ ᱯᱚᱨᱤᱥᱠᱟᱨ ᱯᱚᱨᱤᱪᱷᱤᱱᱱᱚ ᱵᱟᱝ ᱦᱩᱭ ᱞᱮᱱᱠᱷᱟᱱ ᱚᱱᱟ ᱫᱟᱜ ᱧᱩ ᱠᱟᱛᱮᱫ ᱦᱚᱲᱟᱜ ᱦᱚᱲᱢᱚ ᱨᱮ ᱨᱳᱜᱽ ᱟᱡᱟᱨ ᱦᱚᱸ ᱦᱩᱭ ᱫᱟᱲᱮᱭᱟᱜᱼᱟ ᱡᱮᱢᱚᱱ ᱦᱚᱭᱛᱳ ᱠᱚᱞᱮᱨᱟ ᱦᱚᱭᱛᱳ ᱜᱮᱥ ᱮᱢᱟᱱᱟᱜ ᱦᱚᱸ ᱦᱩᱭ ᱫᱟᱲᱮᱭᱟᱜᱼᱟ ᱫᱟᱜ ᱯᱚᱨᱤᱥᱠᱟᱨ ᱫᱚᱨᱠᱟᱨ ᱟᱨ ᱡᱟᱦᱟᱱ ᱫᱟᱜ ᱜᱮ ᱢᱤᱱᱟᱨᱮᱞ ᱳᱣᱟᱴᱟᱨ ᱵᱟᱫ ᱠᱟᱛᱮᱫ ᱢᱤᱱᱟᱨᱮᱞ ᱫᱟᱜ ᱵᱟᱫ ᱠᱟᱛᱮᱫ ᱟᱹᱛᱩ ᱚᱲᱟᱜ ᱨᱮ ᱡᱮ ᱜᱩᱞᱳ ᱫᱟᱜ ᱧᱟᱢᱚᱜᱼᱟ ᱥᱟᱵᱢᱟᱨᱥᱤᱵᱮᱞ ᱠᱷᱚᱱ ᱥᱮ ᱴᱤᱭᱩᱵᱳᱭᱮᱞ ᱠᱷᱚᱱ ᱥᱮ ᱠᱩᱧ ᱠᱷᱚᱱ ᱚᱱᱟᱠᱚ ᱫᱟᱜ ᱫᱚ ᱢᱤᱫ ᱫᱚᱢ ᱞᱚᱞᱚ ᱠᱟᱛᱮᱫ ᱦᱟᱞᱠᱟ ᱵᱩᱞᱩᱝ ᱞᱟᱜᱟᱣ ᱠᱟᱛᱮᱫ ᱞᱚᱞᱚ ᱠᱟᱛᱮᱫ ᱧᱩ ᱞᱮᱠᱷᱟᱱ ᱦᱚᱲᱢᱚ ᱨᱮ ᱥᱮ ᱦᱚᱲᱟᱜ ᱦᱚᱲᱢᱚ ᱨᱮ ᱨᱳᱜᱽ ᱟᱡᱟᱨ ᱵᱟᱝ ᱦᱩᱭᱩᱜᱼᱟ